ᱟᱞᱮ ᱴᱚᱞᱟ ᱯᱟᱥᱮ ᱨᱮ ᱢᱤᱫᱴᱮᱱ ᱞᱟᱹᱴᱩ ᱯᱟᱨᱟ ᱵᱚᱞᱰᱟᱸᱜᱟ ᱢᱮᱱᱟᱜᱼᱟ ᱛᱚ ᱚᱱᱟ ᱵᱚᱞᱰᱟᱸᱜᱟ ᱴᱚᱞᱟ ᱨᱮᱱᱟᱜ ᱧᱩᱛᱩᱢ ᱫᱚ ᱦᱩᱭᱩᱜ ᱠᱟᱱᱟ ᱫᱤᱵᱟ ᱱᱚᱱᱫᱚᱯᱩᱨ ᱱᱚᱸᱰᱮ ᱟᱹᱰᱤ ᱢᱚᱸᱡᱽ ᱵᱚᱞ ᱜᱟᱹᱛᱮᱠ ᱠᱚ ᱟᱲᱟᱜ ᱦᱚᱪᱚᱭᱟ ᱛᱚ ᱚᱱᱟ ᱵᱚᱞ ᱜᱟᱛᱮᱜ ᱠᱚ ᱦᱩᱭ ᱦᱚᱪᱚᱭᱮᱫᱟ ᱚᱱᱟᱵᱚᱞ ᱜᱟᱛᱮᱜ ᱨᱮ ᱫᱚᱞᱠᱚ ᱛᱟᱦᱮᱱᱟ ᱥᱳᱞᱳᱴᱤ ᱛᱚ ᱤᱧ ᱚᱱᱟ ᱵᱚᱞ ᱜᱟᱛᱮᱜ ᱧᱮᱞ ᱤᱭᱟᱹᱛᱮ ᱢᱟᱪᱷᱟᱛᱮᱧ ᱵᱚᱱᱱᱚᱱᱟᱭᱟ